ᱤᱧ ᱢᱟᱛᱚ ᱠᱟᱹᱴᱤᱡ ᱠᱷᱚᱱ ᱜᱮ ᱱᱟᱱᱟ ᱦᱩᱱᱟᱹᱨ ᱡᱚᱢ ᱜᱮ ᱟᱹᱰᱤ ᱟᱸᱴᱤᱧ ᱠᱩᱥᱤᱭᱟᱜ ᱢᱮᱱᱠᱷᱟᱱ ᱫᱚ ᱡᱮᱢᱚᱱ ᱯᱤᱯᱟᱹ ᱵᱤᱞᱤ ᱩᱞ ᱵᱤᱞᱤ ᱠᱟᱱᱴᱷᱟᱲ ᱵᱤᱞᱤ ᱠᱟᱭᱨᱟ ᱵᱤᱞᱤ ᱟᱨ ᱦᱚᱸᱜᱼᱚᱭ ᱡᱮᱴᱟ ᱟᱫᱣᱟ ᱪᱟᱣᱞᱮ ᱨᱮᱭᱟᱜ ᱦᱚᱞᱚᱝ ᱫᱩᱞ ᱯᱤᱴᱷᱟᱹ ᱠᱚ ᱪᱷᱚᱨ ᱯᱤᱴᱷᱟᱹ ᱠᱚ ᱟᱫᱣᱟ ᱪᱟᱣᱞᱮ ᱰᱩᱵᱩᱜ ᱚᱱᱟ ᱠᱚᱦᱚᱧ ᱡᱚᱢ ᱜᱮᱭᱟ ᱟᱨ ᱡᱮᱢᱚᱱ ᱫᱟᱨᱮ ᱵᱤᱞᱤ ᱦᱚᱸ ᱟᱭᱢᱟ ᱫᱟᱨᱮ ᱵᱤᱞᱤ ᱠᱚᱦᱚᱸ ᱢᱮᱱᱟᱜ ᱠᱟᱫᱟ ᱚᱱᱟ ᱠᱚᱦᱚᱧ ᱡᱚᱢ ᱜᱮᱭᱟ ᱟᱫᱚ ᱮᱱᱠᱷᱟᱱ ᱫᱚ ᱨᱮᱥᱴᱩᱨᱮᱱᱴ ᱨᱮᱫᱚ ᱱᱟᱱᱟᱦᱩᱱᱟᱹᱨ ᱡᱤᱱᱤᱥ ᱠᱚ ᱵᱮᱱᱟᱣᱟ ᱚᱱᱟ ᱦᱚᱸ ᱡᱚᱢ ᱢᱟᱛᱚ ᱥᱟᱱᱟᱭᱤᱧ ᱜᱮ ᱟᱫᱚ ᱡᱮᱢᱚᱱ ᱤᱭᱟᱹ ᱯᱷᱨᱭᱤᱹ ᱨᱟᱭᱤᱥ ᱠᱚ ᱵᱮᱱᱟᱣᱟ ᱯᱚᱠᱚᱲᱟ ᱯᱚᱠᱚᱲᱟ ᱵᱮᱱᱟᱣᱟᱠᱚ ᱥᱮ ᱚᱱᱮ ᱢᱳᱢᱳ ᱠᱚᱠᱚ ᱢᱮᱱᱮᱫ ᱚᱱᱟ ᱠᱚ ᱢᱟ ᱧᱩᱛᱩᱢ ᱜᱤᱧ ᱟᱸᱡᱚᱢᱟᱠᱟᱫ ᱚᱱᱟ ᱢᱳᱢᱳ ᱡᱤᱱᱤᱥ ᱫᱚ ᱵᱟᱝᱜᱤᱧ ᱡᱚᱢᱟᱠᱟᱫᱟ ᱛᱚᱵᱮ ᱟᱨᱦᱚᱸ ᱮᱴᱟᱜ ᱨᱚᱠᱚᱢ ᱡᱚᱢᱟᱜ ᱡᱤᱱᱤᱥ ᱢᱮᱱᱟᱜᱼᱟ ᱨᱮᱥᱴᱩᱨᱮᱱᱴ ᱨᱮ ᱚᱱᱟ ᱠᱚᱦᱚᱸ ᱡᱚᱢ ᱫᱚ ᱞᱮᱜᱟᱣᱟᱠᱟᱜ ᱜᱤᱭᱟᱭᱤᱧ